ᱵᱩᱲᱦᱤ ᱟᱭᱳ ᱪᱮ ᱥᱮᱨᱮᱧᱮ ᱞᱟᱹᱭᱟᱞᱮᱭᱟ ᱢᱮᱱᱟᱭ ᱮᱱᱟ ᱤᱧᱟᱹᱜ ᱥᱮᱨᱮᱧ ᱞᱟᱹᱭᱟᱯᱮᱭᱟ ᱤᱧᱟᱹᱜ ᱥᱮᱨᱮᱧ ᱪᱮᱫ ᱫᱚᱦᱚ ᱠᱟᱜ ᱯᱮ ᱩᱱᱤᱫᱚ ᱥᱮᱨᱮᱧ ᱫᱚ ᱟᱹᱰᱤ ᱞᱟᱹᱭᱟᱞᱮᱭᱟᱭ ᱢᱟᱥᱴᱟᱨ ᱵᱩᱰᱷᱤ ᱠᱟᱱᱟᱭ ᱟᱫᱚᱭ ᱞᱟᱹᱭᱟᱞᱮᱭᱟ ᱟᱛᱳ ᱵᱟᱦᱮᱨ ᱵᱟᱲᱮ ᱫᱟᱨᱮ ᱰᱟᱹᱨ ᱯᱤᱪᱷᱩ ᱢᱤᱨᱩ ᱢᱮᱱᱟᱜ ᱠᱚᱣᱟ ᱚᱛᱨᱮ ᱪᱟᱨᱟᱧ ᱮᱨᱟᱭ ᱫᱟᱨᱮ ᱨᱮ ᱯᱟᱹᱥᱤᱧ ᱚᱰᱟᱣ ᱰᱟᱹᱲ ᱯᱤᱪᱷᱩ ᱢᱤᱨᱩᱧ ᱯᱟᱹᱥᱤ ᱠᱚᱣᱟ ᱚᱱᱠᱟᱭ ᱞᱟᱹᱭᱟᱞᱮᱭᱟ ᱱᱚᱣᱟ ᱥᱮᱨᱮᱧ ᱫᱚ ᱠᱷᱟᱴᱚ ᱧᱚᱜ ᱜᱮᱭᱟ ᱟᱫᱚ ᱟᱫᱚᱞᱮ ᱥᱮᱨᱮᱧ ᱜᱚᱫᱟ ᱤᱱᱟᱹᱠᱷᱟᱱ ᱞᱮ ᱟᱸᱡᱚᱢ ᱜᱚᱫᱟ ᱱᱚᱜᱚᱭᱼᱛᱚ ᱜᱟᱱᱮᱜ ᱟᱯᱮ ᱟᱹᱰᱤ ᱪᱮᱨᱦᱟ ᱟᱨ ᱞᱟᱹᱭᱟᱯᱮ ᱠᱷᱟᱱ ᱟᱹᱲᱤᱥᱚᱜᱼᱟᱯᱮ ᱮᱱᱠᱷᱟᱱ ᱞᱮ ᱢᱮᱛᱟᱭᱟ ᱵᱟᱞᱮ ᱟᱹᱲᱤᱥᱚᱜᱼᱟ ᱵᱩᱰᱷᱤ ᱟᱭᱳ ᱟᱨᱦᱚᱸ ᱞᱟᱹᱭᱟᱞᱮᱢᱮ ᱟᱫᱚᱭ ᱢᱮᱱᱟ ᱮᱱᱟ ᱪᱮᱫ ᱫᱚᱦᱚ ᱠᱟᱜᱼᱯᱮ ᱡᱟᱦᱟᱸ ᱛᱤᱥᱤᱧ ᱜᱚᱡ ᱞᱮᱱᱠᱷᱟᱱ ᱫᱚ ᱦᱟᱸᱜ ᱤᱭᱟᱹ ᱚᱱᱟ ᱥᱮᱨᱮᱧ ᱦᱟᱸᱜ ᱵᱟᱯᱮ ᱪᱮᱫᱟ ᱟᱨ ᱥᱮᱨᱮᱧ ᱯᱮ ᱪᱮᱫ ᱞᱮᱠᱷᱟᱱ ᱩᱭᱦᱟᱹᱨᱤᱧᱟᱹᱯᱮ ᱜᱚᱡ ᱠᱟᱛᱮ ᱨᱮᱦᱚᱸ ᱟᱛᱳ ᱵᱟᱦᱮᱨ ᱵᱟᱲᱮ ᱫᱟᱨᱮ ᱫᱷᱤᱨᱤᱛᱮ ᱫᱟᱨᱮᱛᱮ ᱛᱮᱱ ᱟᱠᱟᱱ ᱰᱩᱜᱤ ᱜᱮᱥᱮ ᱨᱮ ᱛᱮᱱᱮᱱ ᱱᱚᱣᱟ ᱟᱛᱳ ᱠᱩᱲᱤ ᱠᱚᱲᱟ ᱡᱚᱛᱚ ᱰᱟᱺᱜᱩᱣᱟ ᱠᱩᱲᱤ ᱟᱨ ᱩᱱᱠᱩ ᱪᱟᱞᱟᱜ ᱫᱟᱭᱱᱟ ᱟᱦᱟᱨ ᱜᱷᱟᱴ ᱨᱮ ᱠᱩᱪᱨᱤ ᱰᱟᱺᱜᱩᱣᱟᱹ ᱠᱚᱲᱟ ᱤᱧᱡᱤᱱᱤᱭᱟᱨ ᱪᱷᱟᱹᱰᱩᱣᱤ ᱠᱩᱲᱤ ᱦᱮᱞᱯᱚᱨ ᱜᱟᱹᱰᱤ ᱨᱮᱠᱚ ᱫᱮᱡᱳᱜ ᱢᱮᱱᱛᱮ ᱴᱤᱠᱤᱴ ᱵᱟᱠᱚ ᱧᱟᱢ ᱞᱮᱫ ᱱᱚᱣᱟ ᱦᱚᱸ ᱵᱩᱰᱷᱤ ᱟᱭᱳᱜᱮ ᱞᱟᱹᱭᱟᱠᱟᱫ ᱞᱮᱭᱟᱭ ᱱᱚᱣᱟ ᱦᱚᱸᱞᱮ ᱪᱮᱫ ᱠᱮᱜᱼᱟ ᱟᱨ ᱟᱹᱰᱤᱞᱮ ᱵᱚᱨᱚᱣᱟᱭᱟ ᱮᱜᱮᱨ ᱞᱮᱭᱟᱭ ᱢᱮᱱᱟᱭ ᱪᱮᱫ ᱫᱚᱦᱚ ᱠᱟᱜ ᱯᱮ ᱜᱮ ᱞᱟᱹᱭᱟᱞᱮᱭᱟ ᱱᱩᱭ ᱫᱚ ᱢᱟᱥᱴᱟᱨ ᱠᱟᱱᱟᱭ ᱥᱮᱨᱮᱧ ᱢᱟᱥᱴᱚᱨ ᱠᱟᱱᱟᱭ ᱟᱨ ᱞᱟᱹᱭᱟᱞᱮᱭᱟ ᱱᱩᱭᱜᱮ